ᱥᱮᱨᱮᱧ ᱠᱚᱫᱚ ᱡᱚᱛᱚ ᱥᱮᱨᱮᱧ ᱠᱷᱚᱱᱟᱜ ᱫᱚᱝ ᱥᱤᱨᱤᱧ ᱟᱹᱰᱤ ᱟᱸᱴ ᱤᱧ ᱠᱩᱥᱤᱭᱟᱜ ᱟ ᱢᱚᱱᱮ ᱢᱚᱱᱮᱛᱮ ᱤᱧ ᱥᱤᱨᱤᱧᱟ ᱜᱩᱱ ᱜᱩᱱ ᱜᱩᱱᱜᱩᱱᱜᱤ ᱛᱚ ᱫᱚᱝ ᱥᱤᱨᱤᱧ ᱤᱧᱤᱧ ᱠᱩᱥᱤᱭᱟᱜ ᱟ